ᱡᱚᱠᱷᱚᱱ ᱵᱞᱚᱜᱽ ᱛᱮᱭᱟᱨ ᱞᱟᱹᱜᱤᱫ ᱤᱧ ᱪᱟᱞᱟᱜᱼᱟ ᱮᱱᱠᱷᱟᱡ ᱫᱚ ᱚᱱᱟ ᱢᱟᱲᱟᱝ ᱛᱮ ᱡᱷᱚᱛᱚᱣᱟ ᱞᱮᱠᱟᱱ ᱥᱟᱢᱟᱱ ᱛᱤᱧ ᱛᱟᱦᱮᱱ ᱢᱟ ᱚᱱᱟ ᱢᱟᱲᱟᱝ ᱧᱮᱞ ᱦᱩᱭᱩᱜᱼᱟ ᱡᱟᱦᱟᱸ ᱥᱮᱫ ᱤᱧ ᱪᱟᱞᱟᱜᱼᱟ ᱵᱞᱚᱜᱽ ᱛᱮᱭᱟᱨ ᱵᱞᱚᱜᱽ ᱛᱮᱭᱟᱨ ᱞᱟᱹᱜᱤᱫ ᱡᱟᱦᱟᱸ ᱞᱮᱠᱟ ᱟᱹᱵᱤᱱ ᱴᱷᱮᱱ ᱠᱮᱢᱮᱨᱟ ᱛᱟᱦᱮᱸ ᱫᱚᱨᱠᱟᱨ ᱜᱮ ᱢᱳᱵᱟᱭᱤᱞ ᱛᱟᱦᱮᱸ ᱫᱚᱨᱠᱟᱨ ᱥᱟᱶᱛᱮ ᱱᱚᱣᱟ ᱥᱴᱮᱱᱰ ᱠᱮᱢᱮᱨᱟ ᱥᱴᱮᱱᱰ ᱥᱮ ᱢᱟᱭᱤᱠ ᱛᱟᱦᱮᱸ ᱫᱚᱨᱠᱟᱨ ᱠᱟᱱ ᱜᱮᱭᱟ ᱟᱨ ᱥᱟᱺᱜᱤᱧ ᱞᱤᱧ ᱪᱟᱞᱟᱜ ᱠᱟᱱᱟ ᱮᱱᱠᱷᱟᱱ ᱫᱚ ᱥᱟᱺᱜᱤᱧ ᱪᱟᱞᱟᱣ ᱞᱟᱹᱜᱤᱫ ᱫᱚ ᱛᱤᱱᱟᱹᱜ ᱫᱤᱱ ᱞᱟᱹᱜᱤᱫ ᱞᱤᱧ ᱪᱟᱞᱟᱜ ᱠᱟᱱᱟ ᱚᱱᱟ ᱦᱤᱥᱟᱹᱵᱽ ᱛᱮ ᱞᱩᱜᱽᱲᱤ ᱠᱚᱦᱚᱸ ᱫᱚᱛᱚ ᱯᱮᱱᱴ ᱦᱚᱸ ᱤᱫᱤ ᱫᱚᱨᱠᱟᱨ ᱠᱟᱱ ᱜᱮᱭᱟ ᱟᱨ ᱡᱚᱢ ᱧᱩ ᱵᱟᱠᱷᱨᱟᱛᱮ ᱠᱤᱪᱷᱩ ᱜᱟᱱ ᱯᱚᱭᱥᱟ ᱴᱟᱠᱟ ᱦᱚᱸ ᱯᱚᱠᱮᱴ ᱨᱮ ᱛᱟᱦᱮᱸ ᱫᱚᱨᱠᱟᱨ ᱠᱟᱱ ᱜᱮᱭᱟ ᱟᱨ ᱱᱚᱣᱟ ᱠᱚ ᱡᱟᱦᱟᱸ ᱛᱤᱱᱟᱹᱜ ᱜᱮ ᱱᱚᱣᱟ ᱵᱞᱚᱜᱽ ᱛᱮᱭᱟᱨᱤ ᱥᱟᱢᱟᱱ ᱫᱚᱨᱠᱟᱨᱚᱜ ᱠᱟᱱᱟ ᱡᱟᱦᱟᱸ ᱞᱮᱠᱟ ᱥᱴᱮᱱᱰ ᱦᱩᱭᱱᱟ ᱠᱮᱢᱮᱨᱟ ᱥᱴᱮᱱᱰ ᱥᱮ ᱟᱹᱵᱤᱱᱟᱜ ᱱᱚᱣᱟ ᱢᱟᱭᱤᱠ ᱦᱩᱭᱱᱟ ᱱᱚᱣᱟ ᱠᱚᱜᱮ ᱡᱷᱚᱛᱚ ᱤᱞᱮᱠᱴᱨᱚᱱᱤᱠ ᱫᱚᱠᱟᱱ ᱠᱚᱨᱮ ᱜᱮ ᱚᱱᱟ ᱧᱟᱢᱚᱜᱼᱟ ᱟᱨ ᱚᱸᱰᱮ ᱠᱷᱚᱡ ᱜᱮᱠᱚ ᱦᱟᱛᱟᱣ ᱵᱟᱲᱟᱭᱮᱫ ᱜᱮᱭᱟ ᱟᱹᱞᱤᱧ ᱦᱚᱸ ᱚᱱᱠᱟᱞᱤᱧ ᱦᱟᱛᱟᱣ ᱞᱮᱫ ᱛᱟᱦᱮᱸᱫ ᱱᱚᱣᱟ ᱡᱟᱦᱟᱸ ᱤᱞᱮᱠᱴᱨᱚᱱᱤᱠ ᱫᱚᱠᱟᱱ ᱠᱚᱨᱮ ᱩᱱᱠᱩ ᱠᱚ ᱦᱟᱴ ᱵᱟᱲᱟᱭᱟ ᱤᱞᱮᱠᱴᱨᱚᱱᱤᱠ ᱥᱟᱢᱟᱱ ᱠᱚ ᱚᱸᱰᱮ ᱜᱮᱞᱤᱧ ᱦᱟᱛᱟᱣ ᱞᱮᱜᱼᱟ ᱟᱹᱞᱤᱧ ᱦᱚᱸ ᱟᱨ ᱱᱚᱣᱟ ᱠᱚᱫᱚ ᱡᱟᱦᱟᱸ ᱛᱤᱱᱟᱹᱜ ᱫᱚᱨᱠᱟᱨ ᱨᱮ ᱛᱟᱦᱮᱱᱟ ᱢᱤᱫᱴᱤᱡ ᱵᱞᱚᱜᱽ ᱛᱮᱭᱟᱨ ᱞᱟᱹᱜᱤᱫ ᱟᱨ ᱡᱷᱟᱹᱞ ᱵᱤᱱ ᱪᱟᱞᱟᱜ ᱠᱟᱱ ᱠᱷᱟᱡ ᱚᱱᱟ ᱦᱤᱥᱟᱹᱵᱽ ᱛᱮᱜᱮ ᱟᱹᱵᱤᱱ ᱦᱚᱸ ᱥᱟᱯᱲᱟᱣ ᱫᱚ ᱛᱟᱦᱮᱸ ᱫᱚᱨᱠᱟᱨ ᱜᱮ